ᱱᱟᱦᱟᱜ ᱚᱱᱠᱟ ᱫᱚ ᱦᱟᱯᱛᱟ ᱠᱤᱭᱟᱹ ᱥᱟᱯᱲᱟᱣ ᱫᱚ ᱵᱟᱝ ᱦᱩᱭᱩᱜ ᱠᱤᱪᱷᱩ ᱠᱷᱚᱱ ᱡᱟᱦᱟᱱᱟᱜ ᱮᱱᱮᱡ ᱥᱮᱨᱮᱧ ᱥᱮ ᱡᱟᱦᱟᱱᱟᱜ ᱚᱱᱠᱟ ᱦᱩᱭᱩᱜᱼᱟ ᱤᱱᱟᱹ ᱥᱚᱢᱚᱭ ᱟᱛᱳ ᱨᱮᱱ ᱥᱟᱱᱟᱢ ᱦᱚᱲ ᱢᱟᱺᱡᱷᱤ ᱨᱟᱪᱟᱨᱮ ᱦᱮᱡ ᱠᱟᱛᱮ ᱥᱮ ᱱᱟᱭᱠᱮ ᱨᱟᱪᱟᱨᱮ ᱦᱮᱡ ᱠᱟᱛᱮ ᱚᱱᱠᱟ ᱢᱤᱫ ᱦᱟᱯᱛᱟ ᱞᱟᱦᱟ ᱠᱷᱚᱱᱟᱜ ᱚᱱᱟ ᱠᱚ ᱥᱟᱯᱲᱟᱣ ᱜᱮᱭᱟ